ᱦᱮᱸ ᱥᱟᱜᱟᱲᱚᱢ ᱨᱮᱱᱟᱜ ᱥᱩᱵᱤᱫᱟ ᱫᱚ ᱢᱮᱱᱟᱜᱼᱟ ᱪᱮᱫ ᱞᱮᱠᱟ ᱢᱤᱫᱴᱟᱝ ᱨᱳᱜᱤ ᱦᱚᱥᱯᱤᱴᱟᱞ ᱤᱫᱤ ᱠᱚᱨᱛᱮ ᱜᱮᱞᱮ ᱢᱤᱫᱴᱟᱝ ᱥᱟᱜᱟᱲᱚᱢ ᱫᱚᱨᱠᱟᱨᱚᱜᱼᱟ ᱟᱨ ᱚᱱᱟ ᱥᱟᱜᱟᱲᱚᱢ ᱛᱮᱜᱮ ᱦᱚᱥᱯᱤᱴᱟᱞ ᱵᱚᱱ ᱤᱫᱤ ᱠᱚᱣᱟ ᱟᱨ ᱚᱱᱟ ᱦᱚᱥᱯᱤᱴᱟᱞ ᱨᱮ ᱥᱚᱨᱠᱟᱨ ᱯᱟᱦᱴᱟ ᱥᱮᱫ ᱠᱷᱚᱱ ᱡᱚᱛᱚ ᱨᱚᱠᱚᱢᱟᱜ ᱵᱮᱵᱚᱥᱛᱷᱟ ᱢᱮᱱᱟᱜᱼᱟ ᱡᱟᱦᱟᱸ ᱫᱚ ᱨᱟᱱ ᱟᱨ ᱤᱫᱤ ᱟᱹᱜᱩ ᱨᱮᱱᱟᱜ ᱵᱮᱵᱚᱥᱛᱷᱟ ᱠᱚᱦᱚᱸ ᱢᱮᱱᱟᱜᱼᱟ ᱦᱟᱥᱯᱟᱛᱟᱞ ᱠᱚᱫᱚ ᱵᱟᱡᱟᱨ ᱥᱮ ᱥᱟᱦᱟᱨ ᱠᱷᱚᱱ ᱫᱚ ᱠᱟᱹᱴᱤᱡ ᱥᱟ ᱜᱤᱧ ᱧᱚᱜ ᱜᱮᱭᱟ ᱚᱱᱟ ᱛᱮ ᱚᱸᱰᱮ ᱨᱳᱜᱤ ᱠᱚ ᱤᱫᱤ ᱛᱮᱫᱚ ᱡᱟᱹᱥᱛᱤ ᱧᱚᱜ ᱜᱮ ᱥᱚᱢᱚᱭ ᱞᱟᱜᱟᱜᱼᱟ ᱢᱟᱱᱮ ᱯᱮ ᱴᱟᱲᱟᱝ ᱚᱠᱛᱚᱭ ᱦᱟᱛᱟᱣ ᱜᱚᱫᱟ ᱚᱸᱰᱮ ᱪᱟᱞᱟᱣ ᱛᱮ